ᱱᱤᱛᱳᱜᱼᱢᱟ ᱱᱚᱸᱰᱮᱼᱢᱟ ᱟᱭ ᱥᱤ ᱡᱤ ᱜᱨᱩᱯ ᱢᱚᱦᱤᱞᱟ ᱜᱨᱩᱯ ᱡᱟᱦᱟᱸ ᱢᱟᱱᱮ ᱟᱭ ᱥᱤ ᱡᱤ ᱜᱨᱩᱯ ᱱᱚᱸᱰᱮ ᱫᱚ ᱟᱭ ᱥᱤ ᱡᱤ ᱜᱨᱩᱯ ᱨᱮᱭᱟᱜ ᱫᱚ ᱫᱚᱥ ᱡᱚᱱ ᱠᱟᱛᱮᱫ ᱢᱤᱫᱴᱟᱱ ᱜᱨᱩᱯ ᱠᱚ ᱛᱮᱭᱟᱨ ᱟᱠᱟᱜᱼᱟ ᱛᱳ ᱟᱹᱰᱤᱜᱟᱱ ᱜᱨᱩᱯ ᱢᱮᱱᱟᱜ ᱠᱚᱣᱟ ᱱᱚᱸᱰᱮ ᱦᱚᱸ ᱱᱚᱣᱟ ᱟᱭ ᱮᱥ ᱡᱤ ᱜᱨᱩᱯ ᱠᱷᱚᱱᱟᱜᱼᱜᱮ ᱯᱩᱭᱥᱟᱹ ᱠᱚ ᱩᱰᱩᱠᱟ ᱛᱳ ᱞᱳᱱ ᱠᱟᱨ ᱛᱮᱠᱚ ᱩᱰᱩᱠᱟ ᱛᱳ ᱚᱱᱟ ᱫᱚᱥᱨᱟ ᱵᱟᱨ ᱦᱩᱭᱩᱜ ᱟᱛᱚ ᱚᱱᱟ ᱚᱸᱰᱮ ᱠᱷᱚᱱᱟᱜᱼᱜᱮ ᱟᱫᱚ ᱚᱱᱟ ᱯᱩᱭᱥᱟᱹ ᱡᱟᱦᱟᱸ ᱞᱳᱱ ᱯᱩᱭᱥᱟᱹ ᱡᱚᱛᱚ ᱚᱱᱟ ᱟᱭ ᱥᱤ ᱡᱤ ᱜᱨᱩᱯ ᱡᱟᱦᱟᱸ ᱛᱤᱱᱟᱹᱜ ᱟᱵᱚ ᱜᱨᱩᱯ ᱨᱮᱱᱟᱜ ᱫᱚᱥ ᱡᱚᱱ ᱨᱮ ᱫᱚᱥ ᱡᱚᱱ ᱠᱚ ᱵᱷᱟᱜᱽ ᱵᱚᱱᱴᱚᱱ ᱟᱠᱚ ᱚᱱᱟ ᱵᱷᱟᱜᱽ ᱵᱚᱱᱴᱚᱱ ᱠᱟᱛᱮᱫ ᱡᱟᱦᱟᱸ ᱠᱚ ᱵᱷᱟᱜᱽ ᱠᱮᱫ ᱯᱟᱲᱟᱣᱮᱱᱟ ᱡᱟᱦᱟᱸ ᱛᱤᱱᱟᱹᱜ ᱠᱟᱛᱮᱫ ᱚᱠᱚᱭ ᱢᱮᱨᱚᱢ ᱠᱚ ᱠᱤᱨᱤᱧ ᱠᱚᱣᱟ ᱚᱠᱚᱭ ᱥᱩᱠᱨᱤ ᱵᱟᱝ ᱪᱟᱥᱵᱟᱥ ᱟᱠᱚ ᱚᱱᱟᱛᱮ ᱚᱱᱟ ᱠᱟᱹᱢᱤ ᱨᱮᱠᱚ ᱞᱟᱜᱟᱣ ᱠᱟᱹᱢᱤ ᱨᱮᱠᱚ ᱮᱢᱟ ᱛᱳ ᱵᱮᱠᱟᱨ ᱵᱟᱠᱚ ᱵᱮᱠᱟᱨᱟ ᱟᱨ ᱡᱟᱦᱟᱸ ᱞᱟᱹᱜᱤᱫ ᱤᱭᱟᱹ ᱠᱟᱛᱮᱫ ᱜᱮ ᱤᱭᱟᱹ ᱠᱟᱜᱼᱟ ᱚᱱᱟ ᱠᱟᱹᱢᱤ ᱠᱚ ᱤᱭᱟᱹᱭᱟ ᱟᱨ ᱚᱱᱟ ᱛᱚ ᱠᱤᱪᱷᱤ ᱠᱚ ᱥᱮᱬᱟᱭᱟ ᱡᱟᱦᱟᱸ ᱢᱮᱱ ᱞᱮᱠᱷᱟᱱ ᱡᱟᱦᱟᱸ ᱟᱵᱚ ᱯᱩᱸᱡᱤ ᱵᱟᱹᱱᱩᱜ ᱛᱟᱵᱚᱱᱟ ᱥᱚᱨᱠᱟᱨ ᱡᱮᱦᱮᱛᱩ ᱯᱩᱸᱡᱤᱭ ᱮᱢᱟᱵᱚᱱ ᱠᱟᱱᱟ ᱚᱸᱰᱮ ᱠᱷᱚᱱᱟᱜ ᱚᱸᱰᱮ ᱠᱷᱚᱱᱟᱜ ᱟᱵᱚ ᱯᱩᱸᱡᱤ ᱫᱟᱲᱮ ᱥᱮᱬᱟ ᱫᱟᱲᱮᱭᱟᱜ ᱠᱷᱟᱱᱜᱮ ᱟᱨ ᱡᱟᱦᱟᱱᱟᱜ ᱛᱤᱸᱜᱩ ᱨᱩᱣᱟᱹᱲᱮᱫᱼᱟᱵᱚᱱ ᱥᱮᱬᱟ ᱨᱩᱣᱟᱹᱲᱮᱫᱼᱟᱵᱚᱱ ᱡᱚᱛᱚᱣᱟᱜᱼᱜᱮ ᱟᱨ ᱚᱱᱟ ᱵᱷᱤᱛᱨᱤ ᱠᱷᱚᱱᱟᱜ ᱜᱮ ᱡᱚᱛᱚᱣᱟᱜ ᱦᱩᱭᱩᱜ ᱠᱟᱱᱟ ᱪᱟᱥᱵᱟᱥ ᱮᱦᱚᱵ ᱠᱟᱛᱮᱫ ᱦᱚᱸ ᱟᱨ ᱵᱟᱝ ᱰᱟᱝᱨᱤ ᱢᱮᱨᱚᱢ ᱠᱟᱛᱮ ᱦᱚᱸ ᱯᱩᱭᱥᱟᱹ ᱦᱩᱭᱩᱜ ᱠᱟᱱ ᱜᱮᱭᱟ ᱪᱟᱥ ᱨᱮᱦᱚᱸ ᱡᱚᱢ ᱞᱟᱹᱜᱤᱫ ᱯᱩᱭᱥᱟᱹ ᱦᱩᱭᱩᱜ ᱠᱟᱱᱟ ᱡᱮ ᱡᱟᱦᱟᱸᱭ ᱟᱵᱚ ᱪᱟᱹᱥᱤ ᱦᱚᱯᱚᱱ ᱢᱟ ᱱᱤᱛᱵᱚᱱ ᱧᱟᱢ ᱠᱮᱜᱼᱟ ᱫᱷᱤᱱᱟᱹᱱ ᱵᱟᱝᱼᱟ ᱛᱳ ᱚᱱᱟ ᱠᱷᱚᱱᱟᱜ ᱟᱡ ᱫᱟᱲᱮ ᱮᱢᱚᱜ ᱠᱟᱱᱟᱭ ᱜᱚᱲᱚ ᱥᱚᱦᱚᱫ ᱚᱸᱰᱮ ᱠᱷᱚᱡ ᱟᱵᱚ ᱦᱟᱹᱴᱤᱧᱮᱜ ᱜᱮᱭᱟ ᱯᱚᱭᱥᱟ ᱟᱨ ᱚᱱᱟᱛᱮ ᱪᱟᱥᱵᱟᱥ ᱠᱟᱹᱢᱤ ᱨᱮᱜᱮ ᱦᱩᱭᱩᱜ ᱠᱟᱱᱟ